ᱦᱮᱞᱳ ᱟᱢ ᱯᱷᱳᱴᱳᱜᱨᱟᱯᱷᱟᱨ ᱮᱢ ᱢᱮᱱᱮᱫᱼᱟ ᱥᱮ ᱦᱳᱭ ᱛᱚ ᱠᱤᱪᱷᱩ ᱫᱤᱱ ᱢᱟᱲᱟᱝ ᱨᱮ ᱤᱧ ᱢᱤᱫᱴᱮᱱ ᱚᱸᱰᱮ ᱯᱷᱳᱴᱳᱧ ᱯᱷᱳᱴᱳ ᱦᱚᱪᱚ ᱞᱮᱱᱟ ᱟᱨ ᱢᱤᱫᱴᱮᱱ ᱪᱮᱦᱨᱟ ᱫᱷᱟᱨᱟ ᱟᱨ ᱱᱟᱯᱟᱭ ᱫᱷᱟᱨᱟ ᱟᱨ ᱢᱳᱴᱟ ᱫᱷᱟᱨᱟ ᱯᱮᱯᱟᱨ ᱨᱮ ᱢᱤᱫᱴᱤᱡ ᱯᱷᱳᱴᱳ ᱩᱰᱩᱠ ᱤᱧ ᱢᱮᱛᱟ ᱟᱠᱟᱫ ᱢᱮᱭᱟ ᱱᱤᱛᱚᱜ ᱫᱷᱟᱹᱵᱤᱡ ᱵᱟᱭ ᱦᱩᱭ ᱠᱟᱱᱟ ᱥᱮ ᱪᱮᱫ ᱪᱮᱫ ᱞᱟᱹᱜᱤᱫ ᱟᱨ ᱢᱟᱲᱟᱝ ᱡᱟᱦᱟᱸ ᱯᱷᱳᱴᱳ ᱠᱚᱢ ᱮᱢᱟ ᱟᱠᱟᱣᱫᱤᱧᱟᱹ ᱚᱱᱟ ᱯᱷᱳᱴᱳ ᱠᱚᱢᱟ ᱟᱹᱰᱤ ᱱᱚᱨᱢᱟᱞ ᱯᱮᱯᱟᱨ ᱨᱮᱢ ᱮᱢᱟᱣ ᱟᱠᱟᱣᱫᱤᱧᱟᱹ ᱟᱨᱤᱧ ᱢᱮᱛᱟᱣ ᱞᱮᱫ ᱢᱮᱭᱟ ᱡᱮ ᱠᱟᱹᱴᱤᱡ ᱵᱮᱥ ᱫᱷᱟᱨᱟ ᱯᱮᱯᱟᱨ ᱡᱟᱦᱟᱸ ᱢᱳᱴᱟ ᱫᱷᱟᱨᱟ ᱮᱠᱫᱚᱢ ᱠᱮᱴᱮᱡ ᱫᱷᱟᱨᱟ ᱛᱟᱦᱮᱱᱟ ᱫᱤᱱ ᱫᱷᱟᱨᱟ ᱚᱱᱠᱟᱱᱟᱜ ᱨᱮᱧ ᱢᱮᱱ ᱞᱮᱫ ᱢᱮᱭᱟ ᱛᱟᱦᱮᱸᱫ ᱚ ᱦᱳ ᱟᱫᱚ ᱡᱟᱹᱥᱛᱤ ᱫᱷᱟᱨᱟ ᱫᱟᱢ ᱯᱟᱲᱟᱜ ᱨᱮᱦᱚᱸ ᱦᱩᱱᱟᱹᱝ ᱚᱱᱟᱜᱮ ᱞᱟᱹᱠᱛᱤ ᱯᱟᱲᱟᱜ ᱠᱟᱱᱟ ᱡᱮ ᱠᱮᱴᱮᱡ ᱫᱷᱟᱨᱟ ᱛᱟᱦᱮᱱᱟ ᱚᱱᱟᱫᱚ ᱫᱤᱱ ᱫᱷᱟᱨᱟ ᱟᱨ ᱱᱤᱭᱟᱹ ᱠᱚᱫᱚ ᱞᱚᱜᱚᱱ ᱜᱮ ᱚᱲᱮᱡᱚᱜᱼᱟ ᱱᱟᱥᱮ ᱦᱚᱭ ᱠᱚᱛᱮᱜᱮ ᱚᱴᱟᱝ ᱚᱜᱼᱟ ᱟᱨ ᱡᱟᱹᱥᱛᱤ ᱡᱟᱦᱟᱱᱟᱜ ᱢᱟᱱᱮ ᱫᱟᱜ ᱠᱚᱛᱮ ᱠᱟᱹᱴᱤᱡ ᱜᱟᱱ ᱞᱚᱦᱚᱫᱚᱜ ᱨᱮᱦᱚᱸ ᱚᱲᱮᱡ ᱩᱛᱟᱹᱨᱚᱜᱼᱟ ᱚᱱᱟ ᱢᱮᱱᱛᱮ ᱦᱩᱱᱟᱹᱝ ᱚᱱᱟᱜᱮ ᱢᱮᱱᱮᱫ ᱟᱹᱧ ᱛᱤᱥ ᱠᱚᱛᱮ ᱟᱫᱚ ᱵᱮᱱᱟᱣ ᱢᱟᱱᱮ ᱛᱤᱥ ᱠᱚᱛᱮ ᱡᱩᱛ ᱟᱢ ᱡᱚᱛᱚ ᱠᱚᱢᱯᱞᱤᱴ ᱟᱢ ᱦᱳᱭ ᱛᱚ ᱟᱨ ᱚᱱᱠᱟ ᱢᱟ ᱦᱩᱱᱟᱹᱝ ᱟᱹᱰᱤ ᱞᱟᱹᱠᱛᱤ ᱜᱮ ᱯᱟᱲᱟᱜ ᱠᱟᱱᱟ ᱟᱨ ᱟᱨ ᱱᱤᱭᱟᱹ ᱫᱷᱟᱣ ᱡᱩᱫᱤ ᱤᱧᱮᱢ ᱵᱮᱱᱟᱣ ᱟᱹᱧ ᱠᱷᱟᱱ ᱫᱚ ᱯᱩᱨᱟᱹ ᱵᱮᱥ ᱫᱷᱟᱨᱟ ᱜᱮ ᱵᱮᱱᱟᱣ ᱟᱹᱧ ᱢᱮ ᱚ ᱦᱳ ᱦᱳᱭᱛᱚ ᱦᱳᱭ ᱦᱩᱱᱟᱹᱝ ᱱᱚᱝᱠᱟ ᱞᱚᱜᱚᱱ ᱫᱷᱟᱨᱟ ᱜᱮ ᱞᱟᱹᱠᱛᱤᱜ ᱠᱟᱹᱱᱟᱹᱧ ᱟᱨ ᱫᱤᱱ ᱧᱚᱜ ᱜᱮ ᱦᱩᱭᱮᱱᱟ ᱯᱷᱳᱴᱳ ᱦᱚᱪᱚ ᱟᱠᱟᱱᱟᱹᱧ ᱟᱨ ᱟᱫᱷᱟ ᱠᱚᱢᱟ ᱚᱱᱮ ᱮᱢᱟᱜ ᱞᱤᱧᱟᱹᱢ ᱚᱰᱳᱠ ᱠᱟᱛᱮᱫ ᱟᱫᱚ ᱚᱱᱟ ᱠᱚᱫᱚ ᱠᱟᱹᱴᱤᱡ ᱯᱟᱛᱞᱟ ᱫᱷᱟᱨᱟ ᱜᱮ ᱯᱮᱯᱟᱨᱤᱧ ᱵᱩᱡᱷᱟᱹᱣ ᱮᱫ ᱠᱷᱟᱱ ᱫᱚᱧ ᱢᱮᱱᱮᱫᱼᱟ ᱢᱳᱴᱟ ᱫᱷᱟᱨᱟ ᱯᱮᱯᱟᱨ ᱨᱮ ᱚᱰᱳᱠ ᱦᱚᱪᱚᱧ ᱢᱮᱛᱟᱫ ᱢᱮ ᱛᱟᱦᱮᱱ ᱟᱫᱚ ᱤᱱᱟᱹᱜᱮ ᱵᱟᱢ ᱠᱚᱢᱯᱞᱤᱴ ᱟᱠᱟᱫᱼᱟ ᱥᱮ ᱠᱚᱢᱯᱞᱤᱴ ᱠᱮᱫ ᱟᱢ ᱚ ᱦᱚᱸ ᱦᱳᱭᱛᱳ ᱟᱨ ᱚᱱᱟᱜᱤᱧ ᱢᱮᱱᱮᱫᱼᱟ ᱤᱱᱟᱹᱜ ᱫᱤᱱ ᱦᱩᱭᱮᱱᱟ ᱟᱨ ᱱᱤᱛᱚᱜ ᱦᱟᱹᱨᱤᱡ ᱵᱟᱭ ᱩᱰᱩᱠ ᱟᱠᱟᱫ ᱛᱤᱧᱟᱹ ᱠᱷᱟᱱ ᱚᱱᱟᱜᱤᱧ ᱯᱷᱳᱱ ᱮᱫᱼᱟ ᱚ ᱦᱚᱸ ᱮᱱᱠᱷᱟᱱ ᱫᱚ ᱛᱚᱵᱮ ᱮᱱᱠᱷᱟᱱ ᱛᱤᱥ ᱠᱚᱛᱮ ᱡᱩᱛ ᱯᱩᱨᱟᱹᱣ ᱟᱹᱧ ᱠᱟᱱᱟᱢ ᱚᱱᱠᱟ ᱢᱟ ᱜᱟᱯᱟ ᱢᱮᱭᱟᱝ ᱵᱷᱤᱛᱤᱨ ᱛᱮᱜᱮ ᱦᱟᱸᱜ ᱢᱤᱫᱴᱤᱡ ᱤᱭᱟᱹ ᱫᱨᱠᱟᱨᱚᱜ ᱠᱟᱹᱱᱟᱹᱧ ᱦᱳᱭ ᱛᱚ ᱮᱜᱟᱨᱚ ᱵᱟᱡᱮ ᱛᱮ ᱦᱩᱭ ᱜᱮᱭᱟᱢ ᱥᱮ ᱦᱳᱭ ᱛᱚᱵᱮ ᱮᱜᱟᱨᱳ ᱵᱟᱡᱮ ᱛᱮᱧ ᱥᱮᱴᱮᱨᱚᱜᱼᱟ ᱦᱮᱸ ᱦᱳᱭ ᱛᱚᱵᱮ ᱦᱳᱭ ᱢᱟ ᱴᱷᱤᱠ ᱜᱮᱭᱟ ᱛᱚᱵᱮ ᱥᱮᱴᱮᱨᱚᱜ ᱟᱹᱧ ᱦᱟᱸᱜ ᱮᱜᱟᱨᱳ ᱵᱟᱡᱮ ᱦᱳᱭ